ᱛᱮᱦᱤᱧ ᱢᱤᱫᱴᱮᱱ ᱪᱷᱚᱵᱤ ᱟᱸᱠᱟ ᱵᱟ ᱡᱟᱦᱟᱱᱟᱜ ᱯᱩᱛᱞᱟᱹ ᱵᱟᱝ ᱡᱟᱦᱟᱱᱟᱜ ᱛᱚᱵᱮ ᱠᱟᱜᱚᱡᱽ ᱠᱷᱟᱛᱟ ᱨᱮᱫᱚ ᱵᱟᱝ ᱛᱚᱵᱮ ᱚᱛ ᱨᱮᱞᱮ ᱜᱟᱛᱮᱜ ᱠᱟᱱ ᱛᱟᱦᱮᱸᱫ ᱠᱟᱹᱴᱤᱡ ᱵᱮᱞᱟ ᱨᱮ ᱠᱟᱹᱴᱤᱡ ᱵᱮᱞᱟ ᱨᱮᱞᱮ ᱜᱟᱛᱮᱜ ᱠᱟᱱ ᱛᱟᱦᱮᱱᱟ ᱡᱮ ᱢᱟᱭᱟ ᱤᱧ ᱢᱤᱫᱴᱮᱱ ᱦᱚᱲᱤᱧ ᱵᱮᱱᱟᱣᱮᱭᱟ ᱦᱚᱲᱤᱧ ᱵᱮᱱᱟᱣ ᱮᱭᱟ ᱦᱚᱲ ᱵᱮᱱᱟᱣ ᱠᱟᱛᱮᱫ ᱛᱤᱸᱜᱩᱭᱮᱱᱟᱭ ᱛᱤᱸᱜᱩ ᱠᱟᱛᱮᱫ ᱞᱮ ᱵᱮᱱᱟᱣ ᱦᱚᱪᱚ ᱠᱮᱫᱮᱭᱟ ᱛᱟᱦᱚᱞᱮ ᱩᱱᱤ ᱛᱟᱦᱚᱞᱮ ᱪᱮᱫ ᱞᱮ ᱥᱟᱵ ᱟᱭᱟ ᱟᱸᱜᱼᱟᱹᱯᱟᱹᱲᱤ ᱢᱤᱫᱴᱮᱱ ᱟᱸᱜ ᱞᱮ ᱵᱮᱱᱟᱣ ᱟᱫᱮᱭᱟ ᱢᱤᱫᱴᱮᱱ ᱟᱹᱯᱟᱹᱲᱤᱞᱮ ᱵᱮᱱᱟᱣ ᱟᱫᱮᱭᱟ ᱚᱱᱟᱭ ᱥᱟᱵ ᱠᱟᱫᱟ ᱤᱱᱟᱹ ᱵᱮᱱᱟᱣ ᱠᱮᱫᱟᱞᱮ ᱟᱪᱪᱷᱟ ᱤᱱᱟᱹ ᱢᱮᱥᱟᱣ ᱠᱮᱫᱟ ᱛᱟᱨᱯᱚᱨᱮ ᱦᱟᱹᱠᱩ ᱵᱚᱱ ᱵᱮᱱᱟᱣ ᱠᱚᱣᱟ ᱦᱟᱹᱠᱩ ᱞᱮ ᱵᱮᱱᱟᱣ ᱠᱚᱣᱟ ᱦᱳᱭᱛᱳ ᱨᱩᱭ ᱦᱟᱹᱠᱩ ᱦᱳᱭᱛᱳ ᱪᱤᱞᱤ ᱠᱚ ᱢᱮᱱ ᱦᱚᱪᱚᱜ ᱠᱟᱱᱟ ᱡᱟᱹᱥᱛᱤ ᱫᱚ ᱩᱱᱠᱩ ᱜᱮᱞᱮ ᱵᱮᱱᱟᱣ ᱠᱚᱣᱟ ᱩᱱᱠᱩ ᱞᱮ ᱵᱮᱱᱟᱣ ᱠᱚᱣᱟ ᱪᱮᱫ ᱞᱮᱠᱟ ᱛᱟᱭᱟ ᱤᱧ ᱪᱩᱭᱟᱹᱜ ᱪᱮᱫ ᱞᱮᱠᱟ ᱛᱟᱭᱟ ᱟᱭᱟᱜ ᱤᱞ ᱪᱮᱫ ᱞᱮᱠᱟ ᱢᱮᱫ ᱪᱮᱫ ᱞᱮᱠᱟ ᱛᱟᱭᱟ ᱢᱚᱪᱟ ᱚᱱᱟ ᱠᱚ ᱜᱩᱱᱟᱹᱱ ᱠᱟᱛᱮᱫ ᱞᱮ ᱵᱮᱱᱟᱣ ᱠᱚᱣᱟ ᱤᱞ ᱞᱮ ᱢᱮᱥᱟᱣᱟ ᱤᱱᱟᱹ ᱠᱟᱛᱮᱫ ᱞᱮ ᱵᱮᱱᱟᱣᱟ ᱪᱮᱬᱮ ᱪᱮᱬᱮ ᱢᱮᱥᱟ ᱪᱮᱬᱮ ᱞᱮ ᱵᱮᱱᱟᱣ ᱠᱚᱣᱟ ᱪᱮᱬᱮ ᱪᱮᱫ ᱞᱮᱠᱟ ᱠᱟᱛᱮᱫ ᱞᱮ ᱵᱮᱱᱟᱣ ᱠᱚᱣᱟ ᱪᱮᱫ ᱞᱮᱠᱟ ᱯᱷᱟᱹᱠᱲᱟᱹᱜ ᱛᱟᱦᱮᱱ ᱛᱟᱭᱟ ᱫᱩᱲᱩᱵ ᱠᱟᱛᱮᱫ ᱪᱮᱫ ᱞᱮᱠᱟᱭ ᱚᱠᱟ ᱥᱮᱫ ᱮ ᱥᱟᱢᱟᱝ ᱟᱠᱟᱫᱼᱟ ᱥᱮ ᱪᱮᱫ ᱡᱚᱢᱟ ᱢᱚᱪᱟ ᱪᱟᱦᱟᱵ ᱟᱠᱟᱱ ᱛᱟᱭᱟ ᱥᱮ ᱥᱤᱠᱩᱵ ᱜᱮᱛᱟᱭᱟ ᱤᱱᱟᱹᱞᱮ ᱞᱚᱠᱠᱷᱚᱭᱟ ᱢᱮᱫ ᱠᱚᱞᱮ ᱵᱮᱱᱟᱣ ᱛᱟᱭᱟ ᱠᱟᱴᱟ ᱠᱚᱞᱮ ᱵᱮᱱᱟᱣ ᱛᱟᱭᱟ ᱤᱱᱟᱹ ᱟᱨ ᱤᱱᱟᱹ ᱯᱚᱨᱮ ᱵᱟᱦᱟ ᱞᱮ ᱵᱮᱱᱟᱣᱟ ᱚᱛ ᱨᱮ ᱚᱛ ᱨᱮᱞᱮ ᱵᱮᱱᱟᱣᱟ ᱢᱟᱭᱟ ᱚᱠᱚᱭᱟᱜ ᱵᱟᱦᱟ ᱢᱚᱡᱽ ᱛᱟᱵᱚᱱᱟ ᱤᱱᱟᱹᱞᱮ ᱪᱮᱥᱴᱟᱭᱟ ᱵᱟᱦᱟᱞᱮ ᱵᱮᱱᱟᱣ ᱟᱞᱮ ᱵᱮᱱᱟᱣ ᱟᱞᱮ ᱚᱠᱚᱭᱟᱜ ᱵᱟᱦᱟ ᱛᱚ ᱢᱚᱡᱽᱼᱚᱜ ᱛᱟᱞᱮᱭᱟ ᱚᱠᱚᱭᱟᱜ ᱵᱟᱦᱟ ᱫᱚ ᱵᱟᱝ ᱢᱚᱡᱽᱼᱚᱜ ᱛᱟᱞᱮᱭᱟ ᱤᱱᱠᱟᱹ ᱠᱟᱛᱮᱫ ᱞᱮ ᱵᱮᱱᱟᱣᱟ ᱵᱮᱱᱟᱣ ᱠᱮᱫᱟᱞᱮ ᱵᱮᱱᱟᱣ ᱠᱮᱫᱟᱞᱮ ᱤᱱᱟᱹ ᱯᱚᱨᱮ ᱫᱚ ᱚᱱᱟ ᱫᱚᱞᱮ ᱵᱟᱹᱜᱤᱭᱟᱫᱟ ᱛᱚᱠᱷᱚᱱ ᱮᱴᱟᱜ ᱞᱟᱭᱤᱱ ᱞᱮ ᱵᱚᱞᱚᱭᱮᱱᱟ ᱚᱱᱟ ᱫᱚᱞᱮ ᱵᱟᱹᱜᱤᱭᱟᱫᱟ ᱚᱱᱟ ᱫᱚ ᱛᱤ ᱨᱟᱹᱯᱩᱫ ᱫᱚ ᱪᱟᱵᱟᱭᱮᱱ ᱛᱟᱞᱮᱭᱟ ᱚᱸᱰᱮ ᱠᱷᱚᱱ ᱜᱮ